ᱠᱚᱢᱯᱤᱭᱩᱴᱟᱨ ᱫᱚ ᱟᱹᱰᱤ ᱢᱟᱨᱟᱝ ᱞᱟᱹᱠᱛᱤᱭᱟᱱ ᱠᱚᱢᱯᱤᱭᱩᱴᱟᱨ ᱠᱟᱱᱟ ᱡᱩᱫᱤ ᱠᱚᱢᱯᱤᱭᱩᱴᱟᱨ ᱠᱷᱚᱱᱮᱢ ᱯᱟᱲᱦᱟᱣ ᱠᱟᱜ ᱠᱷᱟᱱ ᱫᱚ ᱪᱮᱫ ᱦᱚᱸ ᱵᱟᱭ ᱜᱟᱱᱚᱜᱼᱟ ᱠᱚᱢᱯᱤᱭᱩᱴᱟᱨ ᱛᱮᱜᱮ ᱡᱮᱛᱮᱱᱟᱜ ᱱᱤᱛᱳᱜ ᱫᱚ ᱡᱟᱦᱟᱸ ᱨᱮᱜᱮ ᱱᱚᱠᱨᱤ ᱪᱟᱹᱠᱨᱤ ᱧᱟᱢ ᱞᱟᱹᱜᱤᱫ ᱮᱢ ᱪᱟᱞᱟᱜᱼᱟ ᱠᱚᱢᱯᱤᱭᱩᱴᱟᱨ ᱦᱚᱸ ᱯᱟᱲᱦᱟᱣ ᱠᱚᱜ ᱠᱷᱟᱱ ᱫᱚ ᱠᱟᱹᱡ ᱱᱩᱠᱨᱤ ᱦᱚᱸᱠᱚ ᱮᱢᱟ ᱡᱩᱫᱤ ᱠᱚᱢᱯᱤᱭᱩᱴᱟᱨ ᱵᱟᱢ ᱯᱟᱲᱦᱟᱣ ᱠᱚᱜ ᱠᱷᱟᱱ ᱫᱚ ᱪᱮᱫ ᱦᱚ ᱵᱟᱭ ᱜᱟᱱᱚᱜᱼᱟ ᱚᱱᱟ ᱢᱮᱱᱛᱮᱱ ᱠᱚᱢᱯᱤᱭᱩᱴᱟᱨ ᱫᱚ ᱤᱥᱠᱩᱞ ᱤᱥᱠᱩᱞ ᱨᱮᱦᱚᱸ ᱠᱚ ᱯᱟᱲᱦᱟᱣᱮᱜ ᱠᱚᱣᱟ ᱡᱮᱢᱚᱱ ᱛᱮ ᱜᱤᱫᱽᱨᱟᱹ ᱠᱚᱠᱚ ᱥᱮᱪᱮᱫᱚᱜ ᱢᱟ ᱟᱨ ᱢᱟᱲᱟᱝ ᱠᱟᱛᱮ ᱠᱟᱹᱢᱤ ᱠᱚ ᱧᱟᱢ ᱢᱟ ᱟᱨ ᱠᱚᱢᱯᱤᱭᱩᱴᱟᱨ ᱯᱟᱲᱦᱟᱣ ᱠᱚᱜ ᱠᱷᱟᱱ ᱫᱩᱧ ᱡᱮᱛᱮᱭᱟᱜ ᱟᱯᱱᱟᱨᱟᱜ ᱫᱚᱠᱟᱱ ᱦᱚᱸᱢ ᱠᱷᱩᱞᱟᱹᱣ ᱫᱟᱲᱮᱭᱟᱜᱼᱟ ᱡᱮᱢᱚᱱᱛᱮ ᱟᱢᱟᱜ ᱦᱳᱭ ᱛᱷᱚᱲᱟ ᱡᱟᱦᱟᱸ ᱛᱤᱱᱟᱹᱜ ᱮᱢ ᱠᱟᱢᱟᱣᱟ ᱪᱟᱹᱠᱨᱤ ᱪᱟᱹᱠᱨᱤ ᱢᱟ ᱧᱟᱢ ᱦᱚᱸ ᱵᱟᱢ ᱧᱟᱢᱟ ᱡᱟᱦᱟᱸ ᱛᱤᱱᱟᱹᱜ ᱮᱢ ᱯᱟᱲᱦᱟᱣ ᱧᱚᱜ ᱠᱟᱜ ᱠᱷᱟᱱ ᱫᱚ ᱟᱢᱟᱜ ᱜᱮᱭᱟᱱ ᱥᱮᱭᱟᱱ ᱞᱟᱜᱤᱫ ᱨᱮᱦᱚᱸ ᱛᱚ ᱠᱚᱢᱯᱤᱭᱩᱴᱟᱨ ᱫᱚ ᱱᱤᱦᱟᱹᱛᱜᱮ ᱞᱟᱹᱠᱛᱤ ᱠᱟᱱ ᱜᱮᱭᱟ ᱪᱮᱠᱟᱛᱮ ᱠᱤ ᱞᱮᱠᱤᱱ ᱱᱮᱛᱟᱨ ᱫᱚ ᱡᱮᱛᱮᱱᱟᱜ ᱨᱮ ᱠᱚᱢᱯᱤᱭᱩᱴᱟᱨ ᱫᱚ ᱪᱟᱞᱟᱜ ᱠᱟᱱᱟ ᱫᱚᱠᱟᱱ ᱨᱮ ᱤᱭᱟ ᱛᱚ ᱫᱚᱠᱟᱱ ᱠᱚᱢᱯᱚᱭᱩᱴᱟᱨ ᱫᱚᱠᱟᱱ ᱦᱚᱸᱢ ᱠᱷᱩᱞᱟᱹᱣ ᱫᱟᱲᱮᱭᱟᱜᱼᱟ ᱟᱨ ᱚᱱᱟᱨᱮ ᱡᱟᱦᱟᱸ ᱛᱤᱱᱟᱹᱜ ᱯᱩᱭᱥᱟᱹ ᱴᱟᱠᱟ ᱨᱮᱦᱚᱸ ᱟᱨᱡᱟᱣᱟ ᱟᱨ ᱦᱟᱸᱜ ᱡᱟᱦᱟᱸ ᱨᱮᱜᱮ ᱤᱱᱴᱟᱨᱵᱷᱤᱭᱩ ᱠᱚᱢ ᱪᱟᱞᱟᱣ ᱠᱚᱜᱼᱟ ᱚᱸᱰᱮ ᱦᱚᱸᱠᱚ ᱠᱩᱞᱤ ᱢᱮᱭᱟ ᱠᱚᱢᱯᱤᱭᱩᱴᱟᱨᱮᱢ ᱯᱟᱲᱦᱟᱣ ᱠᱟᱜ ᱠᱷᱟᱱ ᱫᱚ ᱦᱟᱛᱟᱣ ᱢᱮᱭᱟ ᱠᱚ ᱵᱟᱢ ᱯᱟᱲᱦᱟᱣ ᱠᱚᱜ ᱠᱷᱟᱱ ᱫᱚ ᱵᱟᱠᱚ ᱦᱟᱛᱟᱣ ᱢᱮᱭᱟ ᱠᱷᱟᱱ ᱫᱚ ᱚᱱᱟ ᱞᱟᱜᱤᱫ ᱥᱠᱩᱞ ᱥᱠᱩᱞ ᱫᱚ ᱠᱚᱢᱯᱤᱭᱩᱴᱟᱨ ᱠᱚ ᱯᱟᱲᱦᱟᱣᱮᱫ ᱠᱚᱣᱟ ᱟᱨ ᱠᱚᱢᱯᱤᱩᱴᱟᱨ ᱫᱚ ᱱᱤᱦᱟᱹᱛᱤ ᱞᱟᱹᱠᱛᱤ ᱠᱟᱱ ᱜᱮᱭᱟ ᱡᱟᱦᱟᱭᱮ ᱯᱟᱲᱦᱟᱣ ᱠᱚᱜᱼᱟ ᱩᱱᱤᱜᱮ ᱡᱚᱵᱽ ᱧᱟᱢᱟ ᱡᱟᱦᱟᱭ ᱵᱟᱭ ᱯᱟᱲᱦᱟᱣ ᱠᱟᱜᱼᱟ ᱩᱱᱤ ᱫᱚ ᱡᱚᱵᱽ ᱵᱟᱭ ᱧᱟᱢᱟ ᱚᱱᱟ ᱞᱟᱹᱜᱤᱫ ᱠᱚᱢᱯᱤᱭᱩᱴᱟᱨ ᱫᱚ ᱚᱱᱠᱟᱱ ᱡᱤᱱᱤᱥ ᱠᱟᱱᱟ ᱡᱮᱢᱚᱛᱮ ᱦᱟᱱᱟ ᱵᱟᱢ ᱯᱟᱲᱦᱟᱣ ᱠᱚᱜ ᱠᱷᱟᱱ ᱫᱚ ᱱᱩᱠᱨᱤ ᱦᱚᱸ ᱵᱟᱢ ᱧᱟᱢᱟ ᱚᱱᱟ ᱞᱟ ᱜᱤᱫ ᱠᱚᱢᱯᱤᱭᱩᱴᱟᱨ ᱫᱚ ᱥᱠᱩᱞ ᱥᱠᱩᱞ ᱠᱚ ᱯᱟᱲᱦᱟᱣᱮᱜ ᱠᱚᱣᱟ